ᱢᱟᱲᱟᱝ ᱠᱤᱥᱛᱤ ᱪᱟᱞᱤᱥ ᱠᱟᱛᱮᱫ ᱮᱢᱮᱫᱼᱟᱭ ᱯᱨᱚᱛᱤ ᱠᱤᱥᱛᱤᱨᱮ ᱪᱟᱞᱤᱥ ᱦᱟᱡᱟᱨ ᱠᱟᱛᱮᱫ

ᱟᱨ ᱱᱚᱣᱟᱛᱮ ᱦᱚᱲ ᱵᱮᱱᱟᱣ ᱠᱟᱛᱮᱫ ᱟᱠᱚᱣᱟᱜ ᱟᱜᱟᱢ ᱰᱟᱦᱟᱨ ᱠᱚ ᱱᱟᱯᱟᱭᱛᱮ ᱡᱤᱭᱚᱱᱠᱚ ᱠᱷᱟᱸᱰᱟᱣ ᱮᱫᱟ

ᱢᱚᱱᱨᱮᱜᱟ ᱡᱳᱡᱚᱱᱟ ᱱᱚᱣᱟᱫᱚ ᱥᱚᱨᱠᱟᱨᱟᱜᱼᱟ ᱢᱤᱫ ᱥᱟᱭ ᱥᱮᱨᱢᱟ ᱨᱮᱭᱟᱜ ᱠᱟᱹᱢᱤ ᱡᱟᱛᱮ ᱨᱮᱸᱜᱮᱡ ᱦᱚᱲᱠᱚ ᱨᱮᱸᱜᱮᱡ ᱟᱞᱚᱠᱚ ᱠᱚᱥᱴᱚᱜ

ᱟᱨ ᱩᱯᱠᱟᱨᱠᱚ ᱧᱟᱢᱟ ᱥᱚᱨᱠᱟᱨᱟᱜ ᱱᱚᱣᱟ ᱦᱩᱫᱤᱥ ᱟᱹᱰᱤ ᱱᱟᱯᱟᱭ ᱛᱟᱭᱟ ᱚᱠᱚᱭᱦᱚᱸ ᱨᱮᱸᱜᱮᱡ ᱵᱟᱝᱠᱚ ᱛᱟᱦᱮᱱᱟ